ᱡᱤᱱᱥ ᱯᱮᱱ ᱫᱚ ᱱᱮᱛᱟᱨ ᱫᱚ ᱟᱹᱰᱤ ᱠᱷᱟᱨᱟᱯ ᱜᱮᱭᱟ ᱨᱚᱝ ᱠᱚ ᱪᱟᱞᱟᱜᱼᱟ ᱨᱚᱝ ᱠᱚ ᱪᱟᱞᱟᱜᱼᱟ ᱠᱟᱞᱟᱨ ᱠᱚ ᱪᱟᱞᱟᱜᱼᱟ ᱱᱟᱥᱮᱱᱟᱜ ᱢᱟᱹᱭᱞᱟᱹᱣᱟᱠᱟᱱ ᱠᱷᱟᱱ ᱜᱮ ᱫᱚᱢᱮ ᱥᱟᱯᱷᱟ ᱞᱟᱜᱟᱜᱼᱟ ᱫᱚᱢᱮ ᱥᱟᱯᱷᱟ ᱞᱟᱜᱟᱜᱼᱟ ᱫᱚᱢᱮ ᱦᱟᱢᱟᱞᱟ ᱱᱮᱛᱟᱨ ᱠᱚ ᱜᱤᱫᱽᱨᱟᱹ ᱡᱤᱱᱥ ᱯᱮᱱ ᱵᱷᱟᱹᱜᱤ ᱤᱭᱟᱹ ᱟᱹᱰᱤ ᱵᱷᱟᱹᱜᱤ ᱫᱚ ᱵᱟᱝ ᱡᱤᱱᱥ ᱯᱮᱱ ᱫᱚ ᱪᱮᱱ ᱠᱚ ᱪᱷᱟᱰᱟᱜᱼᱟ ᱠᱟᱞᱟᱨ ᱠᱚ ᱚᱪᱚᱜᱚᱜᱼᱟ ᱦᱤᱨᱠᱷᱟᱹ ᱜᱮ ᱧᱮᱞᱚᱜᱚᱜᱼᱟ ᱵᱷᱟᱹᱞᱤ ᱵᱟᱝ ᱧᱮᱞᱚᱜᱼᱟ ᱫᱚᱢᱮ ᱫᱟᱹᱨᱭᱟᱹ ᱜᱮᱭᱟ ᱫᱚᱢᱮ ᱦᱟᱢᱟᱞᱟ ᱪᱚᱠᱚᱡ ᱥᱚᱢᱚᱭ ᱦᱚᱸ